ᱵᱤᱨᱵᱷᱩᱢ ᱦᱚᱱᱚᱛᱨᱮ ᱪᱟᱥᱵᱟᱥ ᱥᱮ ᱪᱟᱥ ᱠᱷᱮᱛ ᱫᱚ ᱮᱠᱫᱚᱢ ᱜᱚᱴᱷᱟᱥᱩᱲᱤ ᱠᱷᱮᱛ ᱠᱟᱱᱟ ᱵᱟᱝᱞᱟ ᱛᱮ ᱡᱟᱦᱟᱸ ᱠᱚ ᱢᱮᱛᱟᱜ ᱠᱟᱱᱟ ᱵᱚᱱᱫᱷᱩᱨ ᱵᱷᱩ ᱯᱨᱚᱠᱤᱛᱤ ᱱᱚᱰᱮ ᱫᱚ ᱪᱟᱥᱵᱟᱥ ᱫᱚ ᱮᱫ ᱢᱮᱱᱟᱜ ᱟᱠᱟᱜ ᱜᱮᱭᱟ ᱛᱟᱨᱢᱚᱫᱽᱫᱷᱮ ᱟᱵᱚ ᱥᱟᱱᱛᱟᱲ ᱦᱚᱲᱟᱜ ᱫᱚ ᱪᱟᱥᱵᱟᱥ ᱫᱚ ᱟᱹᱰᱤ ᱵᱤᱨ ᱵᱩᱨᱩ ᱠᱚᱨᱮᱫ ᱵᱮᱥᱤ ᱵᱚᱱ ᱛᱟᱦᱮᱱᱟ ᱢᱟᱴᱷᱟᱞ ᱠᱚᱨᱮ ᱵᱚᱱ ᱛᱟᱦᱮᱱ ᱨᱮᱦᱚᱸ ᱠᱤᱱᱛᱩ ᱪᱟᱥᱵᱟᱥ ᱫᱚ ᱟᱹᱰᱤ ᱵᱚᱱ ᱛᱟᱭᱱᱚᱢ ᱜᱮᱭᱟ ᱚᱱᱟ ᱨᱮᱭᱟᱜ ᱠᱟᱨᱚᱱ ᱫᱚ ᱦᱳᱭᱳᱜ ᱠᱟᱱᱟ ᱟᱵᱚᱣᱟᱜ ᱠᱟᱹᱣᱰᱤ ᱟᱹᱨᱤ ᱟᱹᱰᱤ ᱟᱸᱴ ᱠᱮᱴᱮᱡ ᱵᱟᱹᱱᱩᱜ ᱟᱠᱟᱫ ᱛᱟᱵᱚᱱᱟ ᱠᱟᱹᱣᱰᱤ ᱟᱹᱨᱤ ᱵᱟᱝᱵᱚᱱ ᱠᱮᱴᱮᱡ ᱟᱠᱟᱫᱟ ᱟᱨ ᱜᱤᱫᱽᱨᱟᱹ ᱵᱟᱯᱞᱟ ᱫᱚ ᱵᱟᱝ ᱵᱷᱟᱹᱜᱮᱹᱭᱟ ᱯᱨᱚᱪᱩᱨ ᱦᱚᱲ ᱥᱚᱢᱟᱡᱽ ᱨᱮ ᱢᱮᱱᱟᱜ ᱟᱠᱟᱫ ᱵᱚᱱᱟ ᱡᱟᱦᱟᱸᱭ ᱠᱚ ᱜᱤᱫᱽᱨᱟᱹ ᱠᱚ ᱵᱟᱯᱞᱟᱭᱮᱫ ᱠᱚᱣᱟ ᱟᱴᱷᱮᱨᱚ ᱵᱚᱪᱷᱚᱨ ᱵᱟᱝ ᱦᱳᱭ ᱟᱠᱟᱱ ᱛᱟᱠᱚᱣᱟ ᱦᱮᱸ ᱚᱱᱟ ᱨᱮᱭᱟᱜ ᱠᱟᱨᱚᱱ ᱫᱚ ᱦᱳᱭᱳᱜ ᱠᱟᱱᱟ ᱟᱵᱚᱣᱟᱜ ᱥᱚᱪᱮᱛᱚᱱ ᱥᱮ ᱚᱵᱷᱟᱥ ᱥᱚᱪᱮᱛᱚᱱ ᱵᱟᱹᱱᱩᱜ ᱟᱠᱟᱫᱟ ᱦᱮᱸ ᱟᱹᱰᱤ ᱫᱤᱱ ᱠᱚ ᱠᱟᱹᱴᱤᱡ ᱜᱤᱫᱽᱨᱟᱹ ᱠᱚ ᱵᱟᱯᱞᱟᱭᱮᱫ ᱠᱚ ᱛᱟᱦᱮᱸᱫ ᱱᱮᱛᱟᱨ ᱫᱚ ᱚᱱᱟ ᱠᱟᱹᱴᱤᱡ ᱜᱤᱫᱽᱨᱟᱹ ᱵᱟᱯᱞᱟ ᱥᱮ ᱥᱚᱪᱮᱛᱚᱱ ᱚᱵᱷᱟᱵᱽᱛᱮ ᱱᱤᱭᱟᱹ ᱠᱚᱫᱚ ᱦᱳᱭᱳᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱵᱟᱯᱞᱟ ᱫᱚ ᱡᱟᱦᱟᱸᱭ ᱟᱜ ᱠᱩᱲᱤ ᱜᱤᱫᱽᱨᱟᱹ ᱵᱚᱭᱮᱥ ᱟᱴᱷᱮᱨᱚ ᱟᱨ ᱠᱚᱲᱟ ᱜᱤᱫᱽᱨᱟᱹ ᱮᱠᱩᱥ ᱵᱟᱝ ᱦᱳᱭ ᱞᱮᱱᱠᱷᱟᱱ ᱵᱟᱯᱞᱟ ᱫᱚ ᱢᱟᱱᱟ ᱜᱮᱭᱟ ᱥᱚᱨᱠᱟᱨᱤ ᱵᱷᱟᱵᱮ ᱮᱱᱛᱮ ᱨᱮᱦᱚᱸ ᱱᱤᱭᱟᱹ ᱠᱟᱛᱷᱟ ᱟᱭᱢᱟ ᱦᱚᱲ ᱵᱟᱝᱵᱚᱱ ᱵᱩᱡᱷᱟᱹᱣ ᱫᱟᱲᱮᱭᱟᱜ ᱠᱟᱱᱟ ᱟᱨ ᱨᱟᱡᱽᱟᱹᱨᱤ ᱵᱟᱠᱷᱨᱟ ᱫᱚ ᱦᱳᱭᱳᱜ ᱠᱟᱱᱟ ᱨᱟᱡᱽᱟᱹᱨᱤ ᱫᱚ ᱟᱹᱴᱤ ᱟᱸᱴ ᱜᱮ ᱡᱟᱹᱨᱩᱲ ᱜᱮᱭᱟ ᱡᱟᱦᱟᱱᱟᱜ ᱜᱮᱢ ᱨᱟᱡᱽᱱᱤᱛᱤ ᱠᱤᱱᱛᱩ ᱨᱟᱡᱽᱱᱤᱛᱤ ᱢᱮ ᱨᱟᱡᱽᱟᱹᱨᱤ ᱠᱷᱟᱹᱛᱤᱨ ᱞᱟᱹᱲᱦᱟᱹᱭ ᱡᱷᱚᱜᱽᱲᱟ ᱚᱱᱟᱠᱚ ᱵᱟᱫᱽ ᱠᱟᱛᱮᱫ ᱚᱠᱟ ᱞᱮᱠᱟ ᱵᱚᱞᱮ ᱥᱟᱶᱛᱟ ᱥᱚᱢᱟᱡᱽ ᱰᱮᱵᱷᱮᱞᱚᱯ ᱚᱜᱼᱟ ᱨᱟᱡᱽᱟᱹᱨᱤ ᱛᱟᱞᱟᱛᱮ ᱮᱫ ᱪᱤᱠᱟᱹᱛᱮ ᱥᱟᱱᱛᱟᱲ ᱥᱚᱢᱟᱡᱽ ᱞᱟᱦᱟᱥᱮᱫ ᱵᱚᱱ ᱤᱫᱤ ᱫᱟᱲᱮᱭᱟᱜᱼᱟ ᱱᱚᱝᱠᱟᱱ ᱪᱤᱱᱛᱟᱹ ᱵᱷᱟᱵᱽᱱᱟ ᱦᱚᱲ ᱫᱚᱨᱠᱟᱨᱟ ᱥᱮ ᱱᱚᱝᱠᱟᱱ ᱱᱚᱝᱠᱟᱱ ᱨᱟᱡᱽ ᱱᱮᱛᱟ ᱛᱟᱦᱮᱱ ᱦᱳᱭᱳᱜᱼᱟ ᱨᱟᱡᱽᱱᱮᱛᱟ ᱵᱚᱞᱛᱮ ᱥᱩᱫᱷᱩ ᱢᱟᱱᱮ ᱵᱚᱞᱮ ᱫᱩᱨᱱᱤᱛᱤᱢ ᱠᱚᱨᱟᱣᱟ ᱱᱚᱝᱠᱟᱱᱟᱜ ᱫᱚ ᱵᱟᱝ ᱮᱫ ᱚᱱᱟ ᱥᱟᱶ ᱥᱟᱶᱛᱮ ᱵᱚᱞᱮ ᱵᱷᱟᱜᱮᱹᱭᱟᱜ ᱜᱮ ᱫᱷᱮᱨ ᱠᱟᱹᱢᱤ ᱦᱳᱭᱳᱜᱼᱟ ᱠᱟᱨᱚᱱ ᱡᱮᱢᱚᱱ ᱦᱳᱭᱳᱜ ᱠᱟᱱᱟ ᱪᱟᱥᱵᱟᱥ ᱨᱟᱠᱟᱵ ᱛᱟᱨᱯᱚᱨ ᱠᱚᱞᱠᱟᱨᱠᱷᱟᱱᱟ ᱵᱮᱱᱟᱣ ᱡᱟᱦᱟᱸ ᱠᱚᱨᱮ ᱠᱟᱢᱤ ᱠᱟᱛᱮ ᱵᱚᱞᱮ ᱟᱭᱢᱟ ᱦᱚᱲ ᱠᱟᱹᱢᱤ ᱠᱚ ᱧᱟᱢᱟ ᱡᱟᱦᱟᱸ ᱮᱫ ᱵᱮᱱᱟᱣ ᱞᱮᱱᱠᱷᱟᱱ ᱟᱭᱢᱟ ᱦᱚᱲᱟᱜ ᱵᱚᱞᱮ ᱞᱟᱡ ᱫᱟᱠᱟ ᱯᱮᱨᱮᱡᱚᱜ ᱛᱟᱠᱚᱣᱟ ᱱᱚᱝᱠᱟᱱ ᱡᱤᱱᱤᱥ ᱫᱚᱨᱠᱟᱨᱟ ᱵᱤᱨᱵᱷᱩᱢ ᱦᱚᱱᱚᱛ ᱨᱮᱫᱚ ᱡᱷᱚᱛᱚ ᱠᱷᱚᱱ ᱠᱟᱹᱣᱰᱤ ᱟᱹᱨᱤ ᱫᱚ ᱥᱟᱱᱛᱟᱞ ᱠᱚᱣᱟᱜ ᱠᱟᱹᱣᱰᱤ ᱟᱹᱨᱤ ᱫᱚ ᱟᱹᱰᱤ ᱟᱸᱴ ᱠᱮᱴᱮᱡ ᱫᱚ ᱟᱨᱠᱤ ᱵᱟᱹᱱᱩᱜ ᱟᱠᱟᱫᱟ ᱟᱹᱰᱤ ᱟᱸᱴᱠᱚ ᱞᱤᱪᱟᱹᱲ ᱜᱮᱭᱟ